ᱦᱚᱸ ᱮᱛᱚᱦᱚᱵ ᱫᱚ ᱯᱟᱭᱨᱟ ᱦᱚᱸ ᱵᱟᱝ ᱪᱮᱫ ᱞᱮᱠᱷᱟᱱ ᱩᱱᱩᱢᱩᱚᱜ ᱨᱮᱱᱟᱜ ᱟᱨ ᱫᱟᱜ ᱠᱚ ᱧᱩ ᱨᱮᱱᱟᱜ ᱟᱹᱰᱤ ᱥᱚᱢᱵᱷᱚᱵᱚᱱᱟ ᱛᱟᱦᱮᱱᱟ ᱮᱱᱠᱷᱟᱱ ᱫᱚ ᱱᱚᱣᱟ ᱠᱚ ᱠᱟᱹᱴᱤᱡ ᱵᱟᱝ ᱪᱮᱫ ᱞᱟᱹᱜᱤᱫ ᱞᱮᱠᱷᱟᱱ ᱢᱟᱱᱮ ᱦᱚᱲᱢᱚ ᱨᱮ ᱵᱤᱯᱚᱫ ᱟᱹᱰᱤ ᱡᱳᱨᱮ ᱟᱹᱜᱩᱭᱟ ᱚᱱᱠᱟᱜᱮ ᱟᱵᱚ ᱯᱟᱭᱨᱟᱜ ᱠᱚ ᱞᱟᱹᱜᱤᱫ ᱫᱚ ᱵᱟᱝ ᱪᱮᱫ ᱞᱮᱠᱷᱟᱱ ᱫᱚ ᱫᱟᱜ ᱦᱚᱢ ᱧᱩ ᱫᱟᱲᱮᱭᱟᱜᱼᱟ ᱟᱨ ᱠᱤᱪᱷᱩ ᱠᱤᱪᱷᱩᱛᱮ ᱦᱚᱲᱢᱚ ᱠᱚ ᱞᱟᱸᱜᱟᱜ ᱤᱫᱤᱜᱼᱟ ᱞᱮᱱᱠᱷᱟᱱ ᱫᱚ ᱩᱱᱩᱢᱚᱜ ᱨᱮᱱᱟᱜ ᱥᱚᱢᱷᱟᱵᱚᱱᱟ ᱛᱟᱦᱮᱱᱟ ᱟᱨ ᱯᱟᱭᱨᱟ ᱞᱮᱱᱠᱷᱟᱱ ᱫᱚ ᱟᱵᱚ ᱵᱟᱝ ᱪᱮᱫ ᱵᱷᱳᱨ ᱫᱚ ᱠᱟᱹᱴᱤᱡ ᱫᱟᱜ ᱠᱚ ᱧᱩ ᱨᱮᱱᱟᱜ ᱟᱨ ᱩᱱᱩᱢᱚᱜ ᱨᱮᱱᱟᱜ ᱟᱹᱰᱤ ᱡᱳᱨ ᱥᱚᱢᱵᱷᱚᱵᱚᱱᱟ ᱛᱟᱦᱮᱱᱟ ᱟᱨ ᱱᱚᱣᱟ

ᱡᱟᱦᱟᱸ ᱜᱮ ᱢᱮᱱᱟᱜ ᱟᱵᱚᱣᱟᱜ ᱤᱭᱟᱹ ᱠᱚ ᱦᱚᱲᱢᱚ ᱨᱮ ᱯᱟᱭᱨᱟ ᱡᱩᱫᱤ ᱵᱟᱢ ᱥᱮᱬᱟ ᱠᱟᱜᱼᱟ ᱮᱱᱠᱷᱟᱱ ᱫᱚ ᱟᱵᱚ ᱚᱱᱟ ᱠᱷᱚᱱ ᱵᱟᱧᱪᱟᱣ ᱫᱚ ᱟᱹᱰᱤ ᱠᱚᱢ ᱟᱥᱟ ᱛᱟᱦᱮᱱ ᱛᱟᱵᱚᱱᱟ ᱩᱱᱩᱢ ᱵᱟᱱ ᱜᱟᱰᱟ ᱫᱟᱜ ᱠᱚᱨᱮ ᱵᱚᱱ ᱟᱹᱛᱩ ᱟᱫ ᱜᱤᱰᱤᱜᱼᱟ ᱚᱱᱠᱟ ᱞᱮᱠᱟᱛᱮ ᱯᱟᱭᱨᱟ ᱫᱚ ᱚᱱᱟ ᱠᱚ ᱥᱟᱦᱟ ᱞᱟᱹᱜᱤᱫᱛᱮ ᱯᱟᱭᱨᱟ ᱫᱚ ᱥᱮᱬᱟ ᱱᱤᱦᱟᱹᱛᱤ ᱫᱚᱨᱠᱟᱨᱚᱜᱼᱟ ᱟᱵᱚ ᱚᱱᱟ ᱵᱚᱱ ᱥᱮᱬᱟ ᱞᱮᱠᱷᱟᱱ ᱩᱱᱩᱢᱩᱜ ᱠᱷᱚᱱ ᱵᱚ ᱵᱟᱧᱪᱟᱣ ᱫᱟᱲᱮᱭᱟᱜᱼᱟ ᱚᱱᱮ ᱚᱱᱠᱟᱜᱮ ᱠᱟᱹᱴᱤᱡ ᱠᱟᱹᱴᱤᱡᱛᱮ ᱚᱱᱟ ᱥᱮᱬᱟ ᱞᱮᱱᱠᱷᱟᱱ ᱟᱵᱚ ᱵᱟᱱ ᱜᱟᱰᱟ ᱫᱟᱜ ᱠᱚ ᱮᱢᱟᱱ ᱠᱚᱨᱮᱜ